ᱦᱮᱸ ᱤᱧ ᱵᱷᱟᱨᱚᱛ ᱡᱟᱠᱟᱛ ᱢᱟᱹᱡᱷᱤ ᱯᱟᱨᱜᱟᱱᱟ ᱱᱚᱣᱟ ᱜᱟᱶᱛᱟ ᱨᱮ ᱢᱤᱫ ᱵᱟᱨ ᱫᱤᱱ ᱤᱧ ᱛᱟᱦᱮᱸ ᱠᱟᱱᱟ ᱟᱨ ᱩᱱᱠᱩᱧ ᱜᱚᱲᱚᱣᱟᱜ ᱠᱚ ᱛᱟᱦᱮᱱᱟ ᱟᱠᱚ ᱠᱚᱣᱟᱜ ᱥᱟᱱᱟᱢ ᱠᱟᱹᱢᱤ ᱦᱚᱨᱟ ᱨᱮ ᱚᱱᱟ ᱜᱟᱶᱛᱟ ᱨᱮ ᱵᱚᱞᱚ ᱯᱚᱨ ᱤᱧᱤᱧ ᱵᱟᱰᱟᱭ ᱧᱟᱢ ᱠᱮᱫᱟ ᱡᱮ ᱫᱤᱠᱩ ᱯᱩᱥᱤ ᱠᱚ ᱚᱠᱟ ᱞᱮᱠᱟ ᱟᱵᱩ ᱪᱮᱛᱟᱱ ᱨᱮᱠᱩ ᱱᱟᱦᱟᱪᱟᱨᱫᱟ ᱚᱠᱟ ᱞᱮᱠᱟ ᱟᱵᱩ ᱠᱚ ᱥᱳᱥᱚᱱᱮᱫ ᱵᱚᱱᱟ ᱟᱨ ᱚᱱᱟ ᱵᱤᱨᱩᱫᱽ ᱨᱮ ᱚᱠᱟ ᱞᱤᱠᱟ ᱠᱮᱛᱮ ᱟᱭᱤᱱ ᱵᱷᱟᱵᱮ ᱚᱱᱟᱠᱩ ᱟᱴᱠᱟᱣ ᱜᱟᱱᱚᱜᱼᱟ ᱚᱠᱟ ᱞᱮᱠᱟ ᱠᱟᱛᱮ ᱥᱟᱱᱛᱟᱲ ᱦᱚᱲ ᱠᱚ ᱢᱚᱡᱽ ᱰᱟᱦᱟᱨ ᱛᱮ ᱤᱫᱤ ᱠᱩ ᱦᱩᱭᱩᱜᱼᱟ ᱢᱟᱨᱥᱟᱞ ᱵᱟᱹᱛᱤ ᱩᱫᱩᱜ ᱠᱚ ᱦᱩᱭᱩᱜᱼᱟ ᱚᱱᱟ ᱠᱚ ᱥᱟᱱᱟᱢ ᱞᱤᱠᱟᱱᱟᱜ ᱚᱱᱰᱮᱠᱷᱚᱡ ᱜᱤᱧ ᱵᱟᱰᱟᱭ ᱧᱟᱢ ᱠᱟᱫᱟ ᱚᱱᱟ ᱜᱟᱶᱛᱟ ᱠᱷᱚᱱ ᱚᱱᱟ ᱜᱟᱶᱛᱟᱨᱮ ᱤᱧ ᱢᱤᱫ ᱵᱟᱨ ᱫᱤᱱ ᱤᱧ ᱛᱟᱦᱮᱸ ᱠᱟᱱᱟ ᱩᱱᱠᱩ ᱥᱟᱛᱮ ᱤᱧ ᱟᱹᱪᱩᱨ ᱠᱟᱱᱟ ᱮᱢᱟᱱ ᱟᱭᱢᱟ ᱠᱟᱹᱢᱤ ᱦᱚᱨᱟ ᱠᱚᱨᱮ ᱡᱚᱯᱲᱟᱣ ᱤᱧ ᱛᱟᱦᱮᱸ ᱠᱟᱱᱟ ᱩᱱᱠᱩᱣᱟᱜ ᱚᱱᱟ ᱜᱟᱶᱛᱟ ᱨᱮ ᱟᱨ ᱚᱱᱟ ᱜᱟᱶᱛᱟ ᱠᱷᱚᱱ ᱜᱤ

ᱥᱟᱱᱛᱟᱲ ᱯᱟᱹᱴᱷᱩᱣᱟᱹ ᱠᱚ ᱚᱞ ᱪᱤᱠᱤ ᱥᱤᱠᱷᱱᱟᱹᱛ ᱨᱤᱱᱟ ᱰᱟᱦᱟᱨ ᱞᱮ ᱩᱫᱩᱜ ᱟᱠᱚ ᱠᱟᱱᱟ ᱚᱱᱠᱟ ᱟᱨᱚ ᱟᱭᱢᱟ ᱞᱤᱠᱟᱱᱟᱜ ᱯᱨᱚᱡᱮᱠᱴ ᱠᱚ ᱟᱭᱢᱟ ᱞᱮᱠᱟᱱᱟᱱᱟᱜ ᱟᱨᱴ ᱠᱚ ᱟᱭᱢᱟ ᱞᱮᱠᱟᱱᱟᱜ ᱴᱮᱞᱮᱱᱴ ᱠᱚ ᱟᱞᱮ ᱞᱮ ᱥᱟᱵ ᱨᱟᱠᱟᱵ ᱮᱫ ᱠᱟᱱ ᱛᱟᱦᱮᱱᱟ ᱟᱨ ᱩᱱᱠᱩ ᱯᱟᱹᱴᱷᱩᱣᱟᱹ ᱠᱩᱣᱟᱜ ᱥᱟᱶᱛᱮ ᱥᱟᱱᱛᱟᱲ ᱥᱚᱢᱟᱡᱽ ᱰᱮᱵᱞᱚᱵᱷ ᱦᱩᱭᱩᱜᱼᱟ ᱚᱠᱟ ᱞᱮᱠᱟ ᱚᱱᱟ ᱨᱤᱱᱟᱜ ᱪᱤᱱᱛᱟᱹ ᱵᱷᱟᱵᱱᱟ ᱚᱱᱟ ᱨᱤᱱᱟᱜ ᱞᱟᱦᱟ ᱥᱮᱫ ᱪᱮᱫ ᱞᱮᱠᱟ ᱵᱷᱚᱵᱤᱫᱥᱚᱛ ᱦᱩᱭ ᱫᱟᱲᱮᱭᱟᱜᱼᱟ ᱚᱱᱟᱠᱩ ᱤᱫᱤ ᱠᱟᱛᱮ ᱟᱞᱮᱞᱮ ᱜᱟᱞᱢᱟᱨᱟᱣᱮᱫ ᱛᱟᱦᱮᱱᱟ ᱟᱨ ᱯᱚᱨᱤᱠᱚᱞᱯᱚᱱᱟ ᱮᱫ ᱛᱮᱦᱮᱱᱟᱞᱮ ᱥᱮ ᱞᱮ ᱛᱩᱞᱟᱹᱡᱚᱠᱷᱟ ᱮᱫ ᱛᱮᱦᱮᱱᱟ